ᱥᱟᱱᱛᱟᱲᱟᱜ ᱵᱟᱯᱞᱟ ᱨᱮᱫᱚ ᱵᱟᱹᱦᱩ ᱟᱭᱢᱟ ᱨᱚᱠᱚᱢ ᱥᱟᱸᱫᱮᱥ ᱠᱚ ᱮᱢᱟᱭ ᱜᱮᱭᱟ ᱡᱟᱦᱟᱸ ᱫᱚ ᱦᱩᱭᱩᱜ ᱠᱟᱱᱟ ᱯᱮᱲᱟ ᱯᱟᱹᱣᱨᱟᱹ ᱠᱚ ᱥᱟᱱᱟᱢ ᱞᱮᱠᱟᱱ ᱜᱚᱼᱵᱟᱵᱟ ᱦᱮᱡ ᱠᱟᱛᱮᱜ ᱛᱷᱟᱹᱨᱤᱼᱵᱟᱴᱤ ᱜᱚᱭᱱᱟᱼᱜᱟᱴᱤ ᱟᱭᱢᱟ ᱨᱚᱠᱚᱢ ᱥᱟᱸᱫᱮᱥ